ᱦᱮᱞᱳ ᱢᱚᱦᱤᱱᱚᱜᱚᱨ ᱨᱮᱱ ᱥᱚᱧᱡᱚᱭ ᱥᱚᱨᱮᱱ ᱠᱟᱱ ᱜᱮᱭᱟᱢ ᱜᱟᱹᱰᱤ ᱰᱟᱭᱵᱷᱟᱨ ᱫᱚ ᱡᱮ ᱟᱢᱟᱜ ᱜᱟᱹᱰᱤ ᱢᱟ ᱛᱮᱦᱤᱧ ᱢᱟᱞᱮ ᱵᱷᱟᱲᱟ ᱞᱮ ᱦᱟᱛᱟᱣ ᱞᱮᱫ ᱟᱫᱚ ᱩᱠᱩᱨ ᱟᱫᱚᱢ ᱟᱹᱜᱩᱭᱮᱫᱟ ᱜᱟᱹᱰᱤ ᱫᱚ ᱟᱢ ᱛᱟᱹᱜᱤ ᱛᱟᱹᱜᱤ ᱛᱮ ᱥᱮᱛᱟᱜ ᱠᱷᱚᱱ ᱱᱚᱜᱼᱚᱭ ᱧᱮᱞ ᱢᱮ ᱛᱤᱱᱟᱹᱜ ᱞᱮ ᱵᱤᱞᱚᱢᱵᱚ ᱪᱟᱵᱟᱭᱮᱱᱟ ᱥᱮᱛᱟᱜ ᱠᱷᱚᱱ ᱵᱟᱨᱚᱴᱟ ᱫᱷᱟᱹᱵᱤᱡ ᱱᱤᱛᱦᱚᱸ ᱜᱟᱹᱰᱤ ᱢᱟ ᱵᱟᱢ ᱟᱹᱜᱩᱭᱮᱫ ᱠᱟᱱ ᱟᱫᱚ ᱪᱤᱠᱟᱹ ᱛᱮᱞᱮ ᱟᱞᱮ ᱢᱟ ᱦᱚᱸᱜᱼᱚᱭ ᱞᱮ ᱥᱟᱡᱟᱣ ᱟᱠᱟᱱ ᱥᱟᱯᱲᱟᱣ ᱟᱠᱟᱱ ᱟᱨ ᱱᱤᱛᱦᱚᱸ ᱮᱠᱟᱞ ᱜᱟᱹᱰᱤ ᱵᱟᱢ ᱟᱹᱜᱩᱭᱮᱫ ᱠᱟᱱ ᱫᱚ ᱪᱮᱫᱟᱜ ᱟᱫᱚᱢ ᱫᱮᱨᱤᱭᱮᱱᱟ ᱪᱮᱫ ᱤᱭᱟᱹ ᱛᱮᱢ ᱵᱤᱞᱚᱢᱵᱚᱭᱮᱱᱟ ᱟᱨ ᱟᱞᱮ ᱢᱟ ᱥᱚᱠᱟᱞ ᱥᱚᱠᱟᱞ ᱪᱟᱞᱟᱜ ᱠᱚ ᱢᱮᱱ ᱟᱠᱟᱫ ᱞᱮ ᱵᱟᱹᱦᱩ ᱚᱲᱟᱜ ᱢᱟ ᱟᱨ ᱟᱢᱫᱚ ᱱᱤᱛᱦᱚᱸ ᱵᱟᱢ ᱦᱤᱡᱩᱜ ᱠᱟᱱᱟ ᱟᱞᱮ ᱪᱤᱠᱟᱹᱛᱮ ᱜᱟᱹᱰᱤ ᱫᱚᱞᱮ ᱦᱟᱛᱟᱣ ᱛᱟᱢᱟ ᱱᱚᱝᱠᱟ ᱫᱚ ᱱᱚᱝᱠᱟ ᱫᱚ ᱵᱟᱞᱮ ᱦᱟᱛᱟᱣ ᱵᱟᱲᱟᱭ ᱛᱟᱢᱟ ᱟᱨ ᱮᱴᱟᱜ ᱜᱟᱹᱰᱤᱞᱮ ᱦᱟᱛᱟᱣᱟ